ᱤᱧ ᱫᱚᱧ ᱠᱩᱥᱤᱭᱟᱜ ᱟᱞᱮ ᱵᱷᱟᱨᱚᱛ ᱫᱤᱥᱚᱢ ᱨᱮᱫᱚ ᱢᱮᱱᱟᱜᱼᱟ ᱡᱮᱢᱚᱱ ᱠᱳᱞᱠᱟᱛᱟ ᱨᱮ ᱪᱤᱲᱭᱟᱠᱷᱟᱱᱟ ᱟᱨ ᱫᱟᱨᱡᱤᱞᱤᱝ ᱨᱮ ᱪᱟ ᱯᱟᱹᱛᱤ ᱵᱟᱜᱟᱱ ᱱᱤᱭᱟᱹ ᱫᱚ ᱟᱹᱰᱤ ᱯᱷᱮᱢᱟᱥ ᱟᱹᱰᱤ ᱨᱟᱹᱥᱠᱟᱹᱣᱟᱱ ᱡᱟᱜᱟ ᱠᱟᱱᱟ ᱱᱤᱭᱟᱹ ᱫᱚ ᱟᱹᱰᱤ ᱡᱟᱧ ᱠᱩᱥᱤᱭᱟᱜᱼᱟ